ᱦᱮᱞᱳ ᱢᱮᱱᱫᱟᱹᱧ ᱚᱠᱚᱭ ᱚ ᱱᱚᱣᱟ ᱫᱚ ᱚᱠᱟ ᱡᱮᱞᱟ ᱠᱟᱱᱟ ᱚᱻ ᱤᱧ ᱫᱚ ᱯᱚᱥᱪᱤᱢ ᱵᱚᱨᱫᱷᱚᱢᱟᱱ ᱠᱷᱚᱱᱤᱧ ᱞᱟᱹᱭᱫᱟ ᱤᱧᱟᱹᱜ ᱧᱩᱛᱩᱢ ᱫᱚ ᱢᱤᱱᱚᱛᱤ ᱚ ᱢᱮᱱᱫᱟᱹᱧ ᱪᱮᱫ ᱚᱱᱟ ᱯᱩᱨᱵᱚ ᱵᱚᱨᱫᱷᱚᱢᱟᱱ ᱨᱮ ᱟᱨ ᱠᱤ ᱪᱟᱥᱼᱵᱟᱥ ᱪᱮᱫᱠᱟ ᱦᱩᱭᱩᱜ ᱠᱟᱱᱟ ᱚ ᱟᱨ ᱪᱟᱥ ᱵᱟᱵᱚᱫ ᱛᱮ ᱟᱨᱠᱤ ᱪᱮᱫᱠᱟ ᱯᱷᱚᱥᱚᱞ ᱯᱮ ᱧᱟᱢᱟ ᱛᱟᱦᱞᱮ ᱵᱷᱟᱜᱮ ᱜᱮ ᱯᱷᱚᱥᱚᱞ ᱯᱮ ᱧᱟᱢᱟ ᱟᱞᱮ ᱥᱮᱫ ᱫᱚ ᱯᱚᱥᱪᱤᱢ ᱵᱚᱨᱫᱷᱚᱢᱟᱱ ᱨᱮᱫᱚ ᱫᱟᱜ ᱵᱮᱜᱚᱨ ᱛᱮ ᱵᱮᱥ ᱛᱮ ᱵᱟᱠᱚ ᱨᱚᱦᱚᱭ ᱫᱟᱲᱮᱭᱟᱜ ᱠᱟᱱᱟ ᱦᱩᱲᱩ ᱠᱚ ᱟᱯᱮ ᱫᱚ ᱢᱚᱡᱽ ᱜᱮ ᱫᱟᱜ ᱠᱚ ᱟᱲᱟᱜ ᱟᱯᱮ ᱠᱟᱱᱟ ᱢᱮᱱ ᱠᱮᱱᱮᱞ ᱛᱮ ᱫᱟᱜ ᱪᱟᱞᱟᱜ ᱠᱟᱱᱟ ᱥᱚᱵᱽᱡᱤ ᱠᱚᱯᱮ ᱪᱟᱥᱟ ᱟᱹᱞᱩ ᱠᱚᱯᱮ ᱪᱟᱥᱟ ᱦᱮᱸ ᱦᱮᱸ ᱛᱟᱦᱞᱮ ᱵᱷᱟᱹᱜᱤᱜᱮ ᱥᱩᱵᱤᱫᱷᱟ ᱦᱩᱭᱩᱜ ᱠᱟᱱ ᱛᱟᱯᱮᱭᱟ ᱟᱯᱮ ᱜᱮ ᱵᱷᱟᱹᱜᱤ ᱟᱞᱮ ᱱᱚᱛᱮ ᱯᱚᱥᱪᱤᱢ ᱵᱚᱨᱫᱷᱚᱢᱟᱱ ᱥᱮᱫ ᱫᱚ ᱪᱟᱥ ᱟᱹᱰᱤ ᱠᱚᱢ ᱦᱩᱭ ᱠᱟᱱᱟ ᱡᱟᱦᱟᱸ ᱡᱟᱦᱟᱸᱛᱮ ᱥᱮᱨᱢᱟ ᱛᱮ ᱫᱟᱜᱼᱮ ᱧᱟᱢ ᱟᱠᱟᱫᱟ ᱚᱱᱟ ᱠᱚᱨᱮ ᱜᱮ ᱦᱩᱲᱩ ᱨᱚᱦᱚᱭ ᱦᱩᱭ ᱠᱟᱱᱟ ᱟᱨ ᱪᱟᱥ ᱢᱮᱱ ᱛᱮᱫᱚ ᱪᱮᱫ ᱜᱮ ᱟᱹᱞᱩ ᱠᱚᱫᱚ ᱵᱟᱠᱚ ᱨᱚᱦᱚᱭ ᱫᱟᱲᱮᱭᱟᱜᱼᱟ ᱩᱱᱟᱹᱜ ᱟᱨ ᱫᱚ ᱟᱨᱠᱤ ᱫᱟᱜ ᱨᱮᱭᱟᱜ ᱵᱮᱵᱚᱥᱛᱷᱟ ᱵᱟᱹᱱᱩᱜ ᱛᱮ ᱵᱮᱥ ᱛᱟᱦᱞᱮ ᱟᱯᱮ ᱥᱮᱫ ᱫᱚ ᱴᱷᱤᱠ ᱜᱮᱭᱟ ᱛᱚᱵᱮ ᱛᱤᱦᱤᱧ ᱫᱚ ᱚᱱᱠᱟ ᱜᱮᱞᱟᱝ ᱨᱚᱲᱟ ᱦᱮᱸ